ᱯᱨᱚᱛᱷᱚᱢ ᱨᱮᱜᱤᱧ ᱞᱟᱹᱭᱫᱟ ᱡᱮ ᱤᱧ ᱡᱚᱠᱷᱚᱱ ᱠᱟᱹᱴᱤᱡ ᱜᱤᱧ ᱛᱟᱸᱦᱮ ᱠᱟᱱᱟ ᱯᱟᱲᱦᱟᱣ ᱨᱮᱱᱟᱜ ᱪᱮᱫ ᱜᱮ ᱵᱟᱹᱧ ᱵᱩᱡᱷᱟᱹᱣ ᱮᱫ ᱛᱟᱸᱦᱮᱱᱟ ᱛᱚᱠᱷᱚᱱ ᱢᱟᱱᱮ ᱴᱚᱞᱟ ᱯᱟᱲᱟ ᱨᱮᱱ ᱡᱮᱢᱚᱱ ᱠᱚ ᱦᱩᱭᱩᱜ ᱡᱮ ᱥᱮ ᱨᱚᱠᱚᱢ ᱜᱤᱫᱽᱨᱟᱹ ᱯᱟᱲᱦᱟᱣ ᱨᱮᱱᱟᱜ ᱪᱮᱫ ᱡᱤᱱᱤᱥ ᱚᱱᱟ ᱵᱟᱠᱚ ᱵᱟᱲᱟᱭ ᱠᱟᱱ ᱛᱟᱸᱦᱮᱱᱟ ᱛᱳ ᱤᱧᱦᱚᱸ ᱢᱟᱱᱮ ᱩᱱᱠᱩ ᱞᱮᱠᱟ ᱜᱤᱧ ᱛᱟᱸᱦᱮ ᱠᱟᱱᱟ ᱡᱮ ᱡᱮᱢᱚᱱ ᱛᱷᱚᱲᱟ ᱢᱟᱱᱮ ᱵᱟᱦᱨᱮ ᱨᱮ ᱡᱮ ᱵᱚᱞ ᱠᱚ ᱜᱟᱛᱮ ᱵᱟᱲᱟᱜ ᱛᱟᱸᱦᱮ ᱠᱟᱱᱟ ᱛᱳ ᱡᱚᱠᱷᱚᱢ ᱢᱤᱫ ᱥᱚᱢᱚᱭ ᱤᱧ ᱵᱟᱵᱟ ᱚᱲᱟᱜ ᱨᱮ ᱵᱟᱹᱲᱤᱡ ᱮᱱᱟ ᱛᱚᱠᱷᱚᱱ ᱤᱧ ᱜᱚᱜᱚ ᱫᱚ ᱛᱚᱷᱚᱱ ᱟᱹᱰᱤ ᱠᱟᱹᱴᱤᱡ ᱤᱧ ᱛᱟᱸᱦᱮ ᱠᱟᱱᱟ ᱛᱚᱠᱷᱚᱱ ᱤᱧ ᱜᱚᱜᱚ ᱫᱚ ᱵᱩᱡᱷᱟᱹᱣ ᱞᱮᱫᱟᱭ ᱡᱮ ᱜᱤᱫᱨᱟᱹ ᱫᱚ ᱤᱧ ᱜᱮ ᱯᱟᱲᱦᱟᱣ ᱦᱩᱭᱩᱜ ᱛᱟᱭᱟ ᱛᱚᱠᱷᱚᱱ ᱢᱤᱫ ᱥᱚᱢᱚᱭ ᱤᱧ ᱫᱚ ᱦᱳᱥᱴᱮᱞ ᱮ ᱤᱫᱤ ᱦᱚᱴᱚ ᱠᱟᱫᱤᱧᱟ ᱯᱟᱲᱦᱟᱣ ᱞᱟᱹᱜᱤᱫ ᱛᱚᱷᱚᱱ ᱫᱚ ᱪᱮᱫ ᱦᱚᱸ ᱵᱟᱹᱧ ᱵᱩᱡᱷᱟᱹᱣᱮᱫ ᱛᱟᱸᱦᱮᱱᱟ ᱛᱚᱠᱷᱚᱱ ᱟᱹᱰᱤ ᱚᱲᱟᱜ ᱤᱧ ᱩᱭᱦᱟᱹᱨ ᱮᱫ ᱛᱟᱸᱦᱮᱱᱟ ᱡᱮ ᱱᱚᱠᱟ ᱤᱧ ᱫᱚ ᱵᱟᱹᱧ ᱛᱟᱸᱦᱮᱱᱟ ᱛᱳ ᱚᱱᱟ ᱫᱚ ᱛᱚᱠᱷᱚᱱ ᱵᱟᱹᱧ ᱵᱩᱡᱷᱟᱹᱣᱮᱫ ᱛᱟᱸᱦᱮᱱᱟ ᱯᱟᱲᱦᱟᱣ ᱨᱮᱭᱟᱜ ᱢᱚᱨᱢᱚ ᱫᱚ ᱪᱮᱫ ᱞᱮᱠᱟ ᱟᱫᱚ ᱯᱨᱟᱭᱢᱟᱨᱤ ᱤᱥᱠᱩᱞ ᱨᱮ ᱯᱨᱚᱛᱷᱚᱢ ᱚᱱᱠᱟ ᱛᱮᱜᱮ ᱫᱤᱱ ᱠᱟᱴᱟᱣ ᱠᱟᱱ ᱛᱤᱧᱟ ᱳᱣᱟᱱ ᱠᱷᱚᱱ ᱯᱷᱳᱨ ᱚᱵᱫᱤ ᱛᱟᱨᱯᱚᱨ ᱟᱥᱛᱮ ᱟᱥᱛᱮ ᱡᱚᱠᱷᱚᱱ ᱠᱮᱞᱟᱥ ᱯᱷᱟᱭᱤᱵᱷ ᱯᱷᱳᱨ ᱚᱱᱠᱟᱧ ᱨᱟᱠᱟᱵᱽ ᱮᱱᱟ ᱛᱚᱠᱷᱚᱱ ᱤᱧ ᱱᱤᱡᱮ ᱜᱮ ᱡᱚᱠᱷᱚᱱ ᱟᱥᱛᱮ ᱟᱥᱛᱮ ᱤᱧ ᱦᱚᱧ ᱞᱟᱹᱴᱩ ᱤᱫᱤᱜ ᱠᱟᱱᱟ ᱛᱚᱠᱷᱚᱱ ᱤᱧᱦᱚᱸ ᱱᱤᱡᱮ ᱢᱚᱱᱮ ᱟᱫᱤᱧᱟ ᱡᱮ ᱤᱧ ᱡᱮᱱᱚ ᱱᱤᱡᱮᱨ ᱯᱟᱭᱮ ᱜᱚ ᱡᱮᱱᱚ ᱩᱱᱟᱹᱜ ᱠᱚᱥᱴᱚ ᱠᱟᱛᱮᱫ ᱯᱟᱲᱦᱟᱣ ᱦᱚᱪᱚᱭᱮ ᱫᱤᱧᱟ ᱱᱤᱡᱮᱨ ᱠᱤᱪᱷᱩ ᱢᱟᱱᱮ ᱜᱚᱜᱚ ᱞᱟᱹᱜᱤᱫ ᱤᱧ ᱠᱤᱪᱷᱩ ᱡᱮᱱᱚᱧ ᱠᱚᱨᱟᱣ ᱫᱟᱲᱮᱜ ᱛᱚᱠᱷᱚᱱ ᱥᱮᱨᱚᱠᱚᱢ ᱜᱮᱨᱴᱤ ᱡᱮᱴᱟᱧ ᱵᱩᱡᱷᱟᱹᱭᱮᱫ ᱛᱟᱸᱦᱮᱱᱟ ᱡᱮ ᱵᱟᱹᱧ ᱯᱟᱲᱦᱟᱜᱼᱟ ᱚᱲᱟᱜ ᱨᱮᱜᱤᱧ ᱛᱟᱸᱦᱮᱱᱟ ᱠᱤᱱᱛᱩ ᱞᱟᱹᱴᱩ ᱠᱟᱛᱮᱫ ᱱᱤᱛᱚᱜ ᱤᱧ ᱵᱩᱡᱷᱟᱹᱣ ᱮᱫᱟ ᱵᱟᱝ ᱯᱟᱲᱦᱟᱜ ᱮᱢᱚᱱ ᱡᱤᱱᱤᱥ ᱡᱮ ᱟᱭᱢᱟ ᱠᱤᱪᱷᱩᱢ ᱠᱚᱨᱟᱣ ᱫᱟᱲᱮᱭᱟᱜᱼᱟ ᱯᱟᱲᱦᱟᱣ ᱛᱮ ᱡᱮ ᱤᱧ ᱢᱚᱱᱮ ᱢᱚᱱᱮᱧ ᱵᱷᱟᱵᱟᱣᱟ ᱡᱮ ᱛᱚᱠᱷᱚᱱ ᱠᱟᱹᱴᱤᱡ ᱜᱤᱧ ᱛᱟᱸᱦᱮ ᱠᱟᱱᱟ ᱛᱚᱠᱷᱚᱱ ᱪᱮᱫ ᱞᱮᱠᱟᱧ ᱛᱟᱸᱦᱮ ᱠᱟᱱᱟ ᱛᱚᱠᱷᱚᱱ ᱢᱤᱫᱴᱮᱡ ᱚᱠᱠᱷᱚᱨ ᱦᱚᱸ ᱵᱟᱹᱧ ᱪᱤᱱᱦᱟᱹᱣ ᱫᱟᱲᱮᱭᱟᱜ ᱠᱟᱱ ᱛᱟᱸᱦᱮᱱᱟ ᱛᱟᱨᱯᱚᱨ ᱟᱵᱟᱨ ᱡᱚᱠᱷᱚᱱ ᱟᱥᱛᱮ ᱟᱥᱛᱮ ᱠᱚᱞᱮᱡᱽ ᱢᱟᱱᱮ ᱯᱷᱟᱭᱤᱵᱷ ᱠᱷᱚᱱ ᱴᱮᱱ ᱚᱵᱫᱤ ᱡᱚᱠᱷᱚᱱ ᱤᱧ ᱠᱚᱢᱯᱤᱞᱤᱴ ᱠᱮᱫᱟ ᱠᱚᱢᱯᱤᱞᱤᱴ ᱠᱟᱛᱮᱫ ᱱᱮᱛᱟᱨ ᱟᱨᱚ ᱵᱤᱥᱥᱚ ᱵᱷᱟᱨᱚᱛᱤᱨᱮ ᱠᱚᱞᱮᱡᱽ ᱤᱧ ᱠᱚᱨᱟᱣᱮᱫᱟ ᱱᱮᱛᱟᱨ ᱦᱚᱸ ᱵᱟᱹᱧ ᱠᱚᱢᱯᱤᱞᱤᱴ ᱟᱠᱟᱫᱟ ᱛᱟᱨᱯᱚᱨ ᱟᱥᱛᱮ ᱟᱥᱛᱮ ᱟᱨᱚ ᱤᱪᱪᱷᱟᱹ ᱢᱮᱱᱟᱜ ᱛᱤᱧᱟᱹ ᱡᱮ ᱱᱟᱱᱟ ᱨᱚᱠᱚᱢ ᱢᱟᱱᱮᱧ ᱯᱤ ᱮᱭᱤᱪ ᱰᱤ ᱭᱟ ᱯᱟᱲᱦᱟᱣ ᱟᱹᱧ ᱟᱨᱚ ᱚᱱᱮᱠ ᱠᱤ ᱚᱱᱱᱚ ᱠᱤᱪᱷᱩ ᱵᱷᱚᱨᱛᱤ ᱨᱮᱭᱟᱜ ᱪᱮᱥᱴᱟ ᱫᱚ ᱟᱭᱢᱟ ᱠᱤᱪᱷᱩ ᱦᱮᱱᱟᱜ ᱛᱤᱧᱟ